ᱡᱟᱦᱟᱸ ᱟᱞᱮ ᱡᱩᱫᱤ ᱜᱟᱛᱮ ᱠᱚᱞᱮ ᱯᱟᱭᱨᱟᱜ ᱠᱟᱱ ᱠᱷᱟᱡ ᱜᱟᱰᱟᱨᱮ ᱥᱮ ᱰᱮᱢ ᱨᱮ ᱡᱩᱫᱤ ᱚᱱᱠᱟ ᱜᱮ ᱟᱪᱟᱱᱚᱠ ᱫᱟᱜ ᱰᱷᱮᱹᱨᱱᱟ ᱛᱳ ᱫᱟᱜ ᱰᱷᱮᱹᱨ ᱞᱮᱱᱠᱷᱟᱡ ᱫᱚ ᱠᱩᱪ ᱡᱟᱦᱟᱱᱟᱜ ᱫᱚ ᱵᱚᱛᱚᱨ ᱟᱹᱭᱠᱟᱹᱜᱼᱟ ᱡᱚᱛᱚᱣᱟᱜ ᱫᱚ ᱤᱧᱫᱚ ᱩᱱᱟᱹᱜ ᱜᱮ ᱴᱮᱠᱱᱤᱠ ᱢᱮᱱᱟᱜ ᱛᱤᱧᱟ ᱯᱟᱭᱨᱟᱜ ᱨᱮᱱᱟᱜ ᱵᱚᱞᱮ ᱤᱧᱫᱚ ᱡᱟᱦᱟᱱᱟᱜ ᱵᱚᱛᱚᱨ ᱫᱚ ᱩᱥᱟᱹᱨᱟ ᱫᱚ ᱵᱟᱹᱧ ᱵᱚᱛᱚᱨᱚᱜᱼᱟ ᱵᱟᱭᱨᱮ ᱯᱟᱭᱨᱟᱜ ᱨᱮᱱᱟᱜ ᱫᱚ ᱯᱩᱨᱟᱹ ᱤᱧᱟᱹᱜ ᱴᱮᱠᱱᱤᱠ ᱢᱮᱱᱟᱜᱼᱟ ᱡᱮᱭᱥᱮ ᱵᱚᱛᱚᱨᱚᱜ ᱫᱚ ᱵᱟᱭ ᱩᱱᱟᱹᱜ ᱢᱟᱱᱮ ᱚᱥᱩᱵᱤᱫᱷᱟ ᱫᱚ ᱤᱧᱟᱹᱜ ᱵᱟᱝ ᱦᱩᱭᱩᱜᱼᱟ ᱯᱟᱭᱨᱟᱜ ᱫᱚ ᱢᱟᱱᱮ ᱚᱱᱠᱟ ᱟᱪᱟᱱᱚᱠ ᱫᱟᱜ ᱡᱩᱫᱤ ᱰᱷᱮᱹᱨ ᱞᱮᱱᱠᱷᱟᱱ ᱛᱚᱵᱮ ᱵᱚᱛᱚᱨ ᱫᱚ ᱚᱱᱠᱟ ᱦᱤᱡᱩᱜ ᱜᱮᱭᱟ ᱡᱚᱛᱚ ᱦᱚᱲᱫᱚ ᱢᱟᱱᱮ ᱞᱟᱦᱟ ᱞᱟᱦᱟ ᱫᱚ ᱠᱟᱹᱴᱤᱡ ᱧᱚᱜ ᱜᱤᱧ ᱛᱟᱦᱮᱸ ᱠᱟᱱ ᱚᱠᱛᱚ ᱨᱮ ᱩᱱ ᱥᱚᱢᱚᱭ ᱫᱚ ᱠᱩᱪ ᱵᱚᱛᱚᱨ ᱜᱮ ᱡᱟᱦᱟᱱᱟᱜ ᱫᱚ ᱦᱤᱡᱩᱜ ᱜᱮ ᱛᱟᱦᱮᱱ ᱜᱮ ᱯᱟᱭᱨᱟ ᱯᱟᱭᱨᱟ ᱛᱮᱠᱚ ᱡᱟᱹᱱᱤᱡ ᱪᱮᱫ ᱠᱮᱜ ᱠᱷᱟᱡ ᱯᱟᱭᱨᱟ ᱨᱮᱱᱟᱜ ᱫᱚ ᱯᱩᱨᱟᱹ ᱡᱚᱛᱚᱧ ᱪᱮᱫ ᱪᱟᱵᱟ ᱠᱮᱫᱟ ᱚᱱᱟᱛᱮ ᱡᱟᱦᱟᱱᱟᱜ ᱫᱟᱜ ᱰᱷᱮᱨᱚᱜᱼᱟ ᱰᱮᱢ ᱨᱮ ᱟᱪᱠᱟ ᱡᱟᱦᱟᱸ ᱰᱮᱢ ᱠᱷᱚᱱ ᱫᱩᱣᱟᱹᱨ ᱨᱮᱠᱚ ᱡᱷᱤᱡ ᱠᱟᱜᱼᱟ ᱫᱟᱜ ᱦᱮᱡ ᱱᱟ ᱨᱟᱫᱟᱜ ᱢᱟᱪᱷᱟ ᱛᱮ ᱛᱳ ᱚᱱᱟᱨᱮ ᱫᱟᱜ ᱰᱷᱮ ᱨ ᱞᱮᱱᱠᱷᱟᱡ ᱢᱟᱱᱮ ᱯᱟᱭᱨᱟᱜ ᱢᱟ ᱤᱧᱫᱚ ᱯᱩᱨᱟᱹᱧ ᱵᱟᱲᱟᱭᱟ ᱛᱚ ᱡᱟᱦᱟᱱᱟᱜ ᱫᱟᱜ ᱰᱷᱮᱹᱨ ᱞᱮᱱᱠᱷᱟᱡ ᱦᱚᱸ ᱡᱮᱱᱚ ᱯᱟᱭᱨᱟ ᱯᱟᱭᱨᱟ ᱛᱤᱧ ᱨᱟᱠᱟᱵ ᱫᱟᱲᱮᱭᱟᱜ ᱡᱟᱦᱟᱱᱟᱜ ᱚᱱᱟ ᱨᱮᱱᱟᱜ ᱚᱥᱩᱵᱤᱫᱷᱟ ᱫᱚ ᱤᱧᱫᱚ ᱱᱤᱛ ᱫᱷᱟᱹᱵᱤᱡ ᱫᱚ ᱡᱟᱦᱟᱱᱟᱜ ᱵᱟᱝ ᱦᱩᱭ ᱠᱟᱱᱟ ᱟᱨ ᱥᱮ ᱚᱱᱠᱟ ᱡᱮᱢᱚᱱ ᱵᱟᱝ ᱦᱩᱭᱩᱜ ᱛᱤᱧ ᱚᱱᱟ ᱯᱟᱭᱨᱟᱜ ᱨᱮᱱᱟᱜ ᱡᱟᱦᱟᱸ ᱤᱧᱫᱚ ᱱᱤᱛ ᱫᱷᱟᱹᱵᱤᱡ ᱫᱚ ᱵᱚᱛᱚᱨ ᱫᱚ ᱪᱮᱫ ᱦᱚᱸ ᱵᱟᱹᱱᱩᱜᱼᱟ ᱥᱮ ᱟᱞᱮᱫ ᱠᱟᱹᱴᱤᱡ ᱠᱷᱚᱡ ᱜᱤᱧ ᱰᱟᱹᱵᱽᱨᱟᱹ ᱦᱮᱣᱟ ᱠᱟᱱᱟ ᱜᱟᱰᱟᱨᱮ ᱟᱨ ᱜᱟᱰᱟ ᱨᱮᱜᱮ ᱟᱹᱰᱤ ᱫᱤᱱ ᱠᱷᱚᱱᱤᱧ ᱰᱟᱹᱵᱽᱨᱟᱹ ᱠᱟᱱᱟ ᱥᱮ ᱞᱟᱦᱟ ᱞᱟᱦᱟ ᱫᱚ ᱵᱚᱛᱚᱨᱚᱜ ᱠᱟᱱ ᱛᱟᱦᱮᱸᱜ ᱩᱱᱫᱚ ᱵᱟᱹᱧ ᱪᱮᱫ ᱠᱟᱜ ᱛᱟᱦᱮᱸᱜ ᱚᱠᱛᱚ ᱨᱮ ᱩᱱ ᱥᱚᱢᱚᱭ ᱫᱚ ᱵᱚᱛᱚᱨ ᱫᱚᱢᱮᱧ ᱵᱚᱛᱚᱨᱚᱜ ᱛᱟᱦᱮᱸᱜ ᱞᱮᱠᱤᱱ ᱯᱟᱭᱨᱟ ᱯᱟᱭᱨᱟ ᱛᱤᱧ ᱯᱟᱭᱨᱟ ᱤᱫᱤᱭᱮᱱ ᱠᱷᱟᱱ ᱯᱟᱭᱨᱟ ᱨᱮᱱᱟᱜ ᱛᱤᱱᱟᱹᱜ ᱫᱷᱟᱨᱟ ᱫᱚ ᱡᱚᱛᱚᱧ ᱪᱮᱫ ᱪᱟᱵᱟ ᱠᱮᱫᱟ